ᱜᱤᱫᱽᱨᱟᱹᱨᱤᱧ ᱟᱸᱡᱚᱢ ᱟᱠᱟᱫᱟ ᱞᱮᱠᱷᱟ ᱯᱚᱲᱟ ᱠᱚᱨᱮ ᱡᱮ ᱜᱟᱹᱲᱤ ᱜᱷᱚᱲᱟ ᱪᱚᱲᱮ ᱥᱮ ᱟᱱᱟ ᱠᱟᱛᱷᱟ ᱞᱩᱛᱩᱨ ᱨᱮ ᱨᱮᱵᱮᱫ ᱫᱚᱦᱚ ᱞᱤᱫᱟᱹᱧ ᱨᱮᱵᱮᱫ ᱫᱚᱦᱚ ᱠᱟᱛᱮᱫ ᱤᱧᱫᱚ ᱯᱟᱲᱦᱟᱣ ᱜᱤᱧ ᱠᱩᱥᱤᱭᱟᱫᱟ ᱠᱟᱨᱚᱱ ᱱᱚᱣᱟ ᱦᱚᱸᱧ ᱟᱸᱡᱚᱢ ᱟᱠᱟᱫᱟ ᱡᱟᱦᱟᱸᱭ ᱜᱤᱫᱽᱨᱟᱹ ᱵᱟᱠᱚ ᱯᱟᱲᱦᱟᱜᱼᱟ ᱩᱱᱠᱩ ᱫᱚ ᱢᱟᱹᱱᱢᱤ ᱞᱮᱠᱟᱜᱮ ᱵᱟᱠᱚ ᱜᱚᱱᱱᱚ ᱠᱚᱣᱟ ᱚᱱᱟ ᱦᱚᱛᱮᱡᱛᱮ ᱤᱧ ᱠᱩᱥᱤᱭᱟᱜ ᱛᱟᱦᱮᱸᱫ ᱞᱮᱠᱷᱟᱯᱚᱲᱟ ᱡᱟᱛᱮ ᱤᱧ ᱠᱚᱞᱮᱡᱽ ᱨᱤᱧ ᱪᱟᱞᱟᱣ ᱫᱟᱲᱮᱭᱟᱜ ᱢᱟ ᱠᱤᱱᱛᱩ ᱞᱮᱠᱷᱟ ᱯᱚᱲᱟ ᱢᱮᱱ ᱞᱮᱠᱷᱟᱡ ᱫᱚ ᱵᱟᱝ ᱦᱩᱭᱩᱜᱼᱟ ᱚᱱᱟ ᱥᱟᱶᱛᱮ ᱠᱟᱴᱷ ᱨᱮᱱᱟᱜ ᱡᱚᱜᱟᱲ ᱦᱚᱸ ᱛᱟᱦᱮᱸ ᱫᱚᱨᱠᱟᱨ ᱠᱟᱹᱣᱰᱤ ᱵᱟᱝ ᱛᱟᱦᱮᱸ ᱞᱮᱱᱠᱷᱟᱱ ᱦᱚᱭᱛᱳ ᱥᱚᱵ ᱥᱚᱢᱚᱭ ᱵᱟᱵᱚᱱ ᱞᱟᱦᱟ ᱫᱟᱲᱮᱭᱟᱜᱼᱟ ᱞᱟᱦᱟ ᱫᱟᱲᱮᱭᱟᱜ ᱵᱚᱱ ᱛᱚᱵᱮ ᱚᱱᱟ ᱡᱟᱭᱜᱟ ᱨᱮ ᱟᱹᱰᱤ ᱡᱳᱨ ᱪᱮᱥᱴᱟ ᱫᱚᱨᱠᱟᱨ ᱟᱹᱰᱤ ᱥᱚᱢᱚᱭ ᱧᱮᱞ ᱟᱠᱟᱱᱟ ᱨᱮᱸᱜᱮᱡ ᱚᱲᱟᱜ ᱨᱮᱱ ᱦᱚᱸ ᱜᱤᱫᱽᱨᱟᱹ ᱦᱚᱸ ᱵᱚᱲᱚ ᱵᱚᱲᱚ ᱯᱩᱝᱜᱚ ᱯᱞᱮᱭᱟᱨ ᱠᱚ ᱦᱩᱭ ᱟᱠᱟᱱᱟ ᱵᱚᱲᱚ ᱵᱚᱲᱚ ᱠᱨᱤᱠᱮᱴᱟᱨ ᱠᱚ ᱦᱩᱭ ᱟᱠᱟᱱᱟ ᱩᱱᱠᱩᱣᱟᱜ ᱤᱪᱪᱷᱟ ᱥᱚᱠᱛᱤᱛᱮ ᱤᱧᱦᱚᱸ ᱚᱱᱟ ᱤᱪᱪᱷᱟ ᱥᱚᱠᱛᱤ ᱞᱟᱜᱟᱣ ᱠᱟᱛᱮᱫ ᱠᱟᱹᱣᱰᱤ ᱛᱤᱧ ᱠᱚᱢ ᱛᱟᱦᱮᱸ ᱠᱟᱱ ᱨᱮᱦᱚᱸ ᱤᱪᱪᱷᱟ ᱥᱚᱠᱛᱤ ᱟᱛᱮᱫ ᱤᱧ ᱢᱮᱱ ᱞᱮᱫᱟ ᱤᱧᱫᱚ ᱠᱚᱞᱮᱡᱽ ᱯᱚᱨᱡᱚᱱᱛᱚ ᱫᱚᱧ ᱪᱟᱞᱟᱜ ᱜᱮᱭᱟ ᱟᱨ ᱥᱟᱹᱨᱤᱜᱮ ᱤᱪᱪᱷᱟ ᱥᱚᱠᱛᱤ ᱞᱟᱹᱜᱤᱫ ᱛᱮᱜᱮ ᱤᱪᱪᱷᱟ ᱥᱚᱠᱛᱤ ᱛᱟᱦᱮᱱ ᱛᱟᱦᱮᱸᱫ ᱛᱮᱜᱮ ᱤᱧᱫᱚ ᱠᱚᱞᱮᱡᱽ ᱯᱚᱨᱡᱚᱱᱛᱚᱧ ᱪᱟᱞᱟᱣ ᱞᱮᱱᱟ ᱚᱱᱟᱛᱤᱧ ᱮᱵᱚᱝ ᱞᱮᱠᱷᱟ ᱯᱚᱲᱟ ᱫᱚ ᱤᱧᱟᱹᱜ ᱫᱚ ᱠᱩᱥᱤ ᱛᱟᱦᱮᱸ ᱠᱟᱱᱟ ᱚᱱᱟ ᱛᱤᱧ ᱢᱮᱱᱟ ᱵᱟᱹᱵᱩ ᱛᱟᱠᱚ ᱢᱟᱹᱭ ᱛᱟᱠᱚ ᱠᱟᱹᱣᱰᱤ ᱫᱚ ᱵᱚᱲᱚ ᱠᱟᱛᱷᱟ ᱫᱚ ᱵᱟᱝ ᱠᱟᱱᱟ ᱠᱟᱹᱣᱰᱤ ᱫᱚ ᱵᱚᱲᱚ ᱠᱟᱛᱷᱟ ᱠᱟᱱᱟ ᱢᱮᱱᱠᱷᱟᱡ ᱠᱟᱹᱣᱰᱤ ᱫᱚ ᱡᱚᱛᱚ ᱫᱚ ᱵᱟᱝ ᱠᱟᱱᱟ ᱢᱚᱱᱮᱨ ᱥᱚᱠᱛᱤ ᱢᱚᱱᱮᱨ ᱤᱪᱪᱷᱟ ᱥᱚᱠᱛᱤ ᱡᱩᱫᱤ ᱛᱟᱦᱮᱸ ᱞᱮᱱ ᱛᱟᱢ ᱠᱷᱟᱡ ᱛᱟᱦᱚᱞᱮ ᱠᱷᱟᱡ ᱫᱚ ᱟᱢ ᱫᱚᱢ ᱚᱵᱚᱥᱥᱳᱭ ᱜᱮᱢ ᱩᱛᱨᱟᱹᱣ ᱪᱟᱞᱟᱜᱼᱟ ᱟᱯᱮ ᱡᱟᱛᱮ ᱜᱤᱫᱽᱨᱟᱹ ᱩᱢᱮᱨ ᱠᱷᱚᱡ ᱯᱟᱲᱦᱟᱣ ᱨᱮᱱᱟᱜ ᱤᱪᱪᱷᱟ ᱥᱚᱠᱛᱤ ᱡᱩᱫᱤ ᱟᱯᱮ ᱯᱮ ᱫᱚᱦᱚ ᱫᱟᱲᱮᱭᱟᱜᱼᱟ ᱥᱟᱹᱨᱤ ᱥᱟᱹᱨᱤᱜᱮ ᱟᱯᱮ ᱢᱤᱫᱽᱫᱤᱱ ᱫᱚ ᱵᱷᱟᱹᱜᱮ ᱡᱟᱭᱜᱟ ᱨᱮᱜᱮ ᱯᱮ ᱫᱩᱲᱩᱵᱼᱟ